ᱯᱟᱸᱪ ᱢᱮ ᱩᱱᱤᱥᱥᱚ ᱯᱟᱸᱪ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱟᱨ ᱯᱚᱫᱽᱨᱚ ᱱᱚᱵᱷᱮᱢᱵᱚᱨ ᱟᱴᱷᱟᱨᱚᱥᱚ ᱯᱚᱸᱪᱟᱛᱳᱨ ᱟᱨ ᱮᱜᱟᱨᱚ ᱯᱷᱮᱵᱽᱣᱟᱨᱤ ᱥᱚᱛᱨᱚ ᱥᱚ ᱯᱚᱸᱪᱟᱥ ᱟᱨ ᱫᱩ ᱯᱷᱮᱵᱽᱣᱟᱨᱤ ᱩᱱᱤᱥᱚ ᱩᱱᱛᱨᱤᱥ